ᱡᱚᱦᱟᱨ ᱜᱮ ᱦᱮᱸ ᱤᱧ ᱫᱚ ᱠᱚᱢᱚᱞᱚᱛᱟ ᱨᱮᱱ ᱟᱯᱟᱛ ᱤᱧ ᱢᱮᱱᱫᱟ ᱛᱳ ᱦᱮᱦᱤᱧ ᱥᱮᱛᱟᱜ ᱵᱮᱲᱟ ᱥᱮᱛᱟᱜ ᱨᱮ ᱵᱤᱴᱤ ᱫᱚ ᱛᱷᱚᱲᱟ ᱨᱩᱣᱟᱹ ᱧᱟᱢ ᱠᱮᱫᱮᱭᱟ ᱠᱮᱡᱤ ᱳᱭᱟᱱ ᱨᱮ ᱯᱟᱲᱦᱟᱜ ᱟᱭ ᱟᱵᱮᱱᱟᱜ ᱤᱥᱠᱩᱞ ᱨᱮᱜᱮ ᱦᱮᱸ ᱨᱩᱣᱟᱹ ᱧᱟᱢ ᱠᱮᱫᱮᱛᱮ ᱰᱚᱠᱴᱚᱨ ᱫᱮᱠᱷᱟᱣ ᱦᱩᱭ ᱱᱟ ᱟᱫᱚ ᱰᱚᱠᱴᱚᱨ ᱮ ᱢᱮᱱᱫᱟ ᱵᱟᱨ ᱫᱤᱱ ᱜᱟᱡ ᱪᱷᱩᱴᱤ ᱡᱟᱹᱨᱩᱲᱟ ᱩᱱᱤ ᱨᱮᱥᱴ ᱨᱮ ᱛᱟᱦᱮᱸ ᱡᱟᱹᱨᱩᱲᱟ ᱟᱫᱚ ᱚᱱᱟᱜᱮᱞᱤᱧ ᱤᱱᱯᱷᱚᱨᱢ ᱟᱵᱮᱱ ᱠᱟᱱᱟ ᱟᱵᱮᱱ ᱦᱮᱸ ᱠᱚᱢᱚᱞᱤᱠᱟ ᱚᱱᱟᱫᱚ ᱚᱱᱟ ᱵᱟᱠᱷᱨᱟ ᱛᱮᱜᱮᱞᱤᱧ ᱢᱮᱱᱫᱟ ᱪᱮᱫ ᱨᱮᱥᱴ ᱞᱤᱧ ᱠᱷᱚᱡᱚᱜ ᱠᱟᱱᱟ ᱟᱵᱮᱱ ᱴᱷᱮᱱ ᱠᱷᱚᱡ ᱟᱨ ᱪᱮᱫ ᱠᱚ ᱪᱤᱠᱟ ᱦᱮᱸ ᱵᱟᱵᱤᱱ ᱫᱟᱲᱮᱭᱟᱜᱼᱟ ᱰᱟᱠᱛᱟᱨ ᱵᱟᱹᱵᱩᱭ ᱢᱮᱱᱠᱟᱫᱟ ᱵᱟᱨᱫᱤᱱ ᱜᱟᱡ ᱡᱤᱨᱟᱹᱣ ᱡᱟᱹᱨᱩᱲᱟ ᱟᱫᱚ ᱚᱱᱟ ᱠᱷᱟᱹᱛᱤᱨᱛᱮ ᱪᱷᱩᱴᱤ ᱞᱤᱧ ᱠᱷᱚᱡᱚᱜ ᱠᱟᱱᱟ ᱟᱵᱮᱱ ᱴᱷᱮᱱ ᱠᱷᱚᱡ ᱟᱞᱤᱧ ᱪᱮᱫ ᱠᱚ ᱪᱤᱠᱟ ᱡᱟᱹᱨᱩᱲ ᱟᱹᱞᱤᱧᱟ ᱠᱟᱹᱴᱤᱡ ᱞᱟᱹᱭ ᱟᱹᱞᱤᱧ ᱠᱷᱟᱱ ᱚᱱᱟᱞᱤᱧ ᱠᱚᱨᱟᱣ ᱦᱚᱴᱚ ᱠᱟᱜᱼᱟ ᱚ ᱟᱫᱚ ᱦᱟᱜ ᱚᱱᱟ ᱡᱟᱸᱦᱟ ᱰᱟᱠᱛᱟᱨ ᱵᱟᱹᱵᱩ ᱟᱜ ᱥᱟᱨᱴᱤᱯᱷᱤᱠᱮᱴ ᱦᱚᱸ ᱞᱟᱜᱟᱜᱼᱟ ᱡᱟᱦᱟᱸ ᱩᱱᱤᱭ ᱚᱞ ᱟᱠᱟᱫᱼᱟ ᱟᱪᱪᱷᱟ ᱟᱪᱪᱷᱟ ᱴᱷᱤᱠ ᱜᱮᱭᱟ ᱛᱟᱦᱞᱮ ᱟᱹᱞᱤᱧ ᱚᱱᱟ ᱫᱚᱨᱠᱷᱟᱥᱛᱚᱨᱮ ᱚᱱᱟ ᱛᱤᱥ ᱠᱷᱚᱡ ᱛᱤᱥ ᱵᱟᱭ ᱥᱮᱴᱮᱨ ᱫᱟᱲᱮᱭᱟᱜ ᱠᱟᱱᱟ ᱚᱱᱟ ᱰᱮᱴ ᱞᱤᱧ ᱨᱟᱠᱟᱵᱽ ᱠᱟᱜᱼᱟ ᱚᱱᱟ ᱪᱤᱴᱷᱤᱨᱮ ᱵᱟᱝᱥᱮ ᱟᱪᱪᱷᱟ ᱴᱷᱤᱠ ᱜᱮᱭᱟ ᱚᱱᱟᱜᱮᱞᱤᱧ ᱢᱮᱱ ᱮᱫ ᱛᱟᱸᱦᱮᱱ ᱟᱨ ᱚᱱᱟ ᱵᱟᱨᱫᱤᱱ ᱯᱚᱨᱮ ᱦᱟᱜ ᱪᱮᱫ ᱠᱟ ᱦᱩᱭᱩᱜ ᱠᱟᱱᱟ ᱚᱱᱠᱟ ᱞᱮᱠᱟ ᱟᱵᱮᱱ ᱞᱤᱧ ᱵᱟᱲᱟᱭ ᱦᱚᱪᱚ ᱵᱮᱱᱟ ᱡᱚᱫᱤᱦᱟᱜ ᱴᱷᱤᱠᱚᱜ ᱠᱟᱱ ᱠᱷᱟᱱ ᱦᱟᱜ ᱞᱤᱧ ᱤᱫᱤᱭᱮᱭᱟ ᱟᱨ ᱵᱟᱝᱠᱷᱟᱱ ᱫᱚ ᱦᱟᱜ ᱵᱟᱲᱟᱭ ᱦᱚᱪᱚ ᱵᱤᱱᱟᱹᱧ ᱟᱵᱮᱱ ᱪᱮᱫ ᱞᱮᱠᱟ ᱢᱮᱱᱟᱭᱟ ᱴᱷᱤᱠ ᱜᱮᱭᱟ ᱛᱟᱦᱞᱮ ᱡᱚᱦᱟᱨ ᱜᱮ ᱚᱱᱠᱟ ᱫᱚᱦᱚᱭ ᱵᱮᱱ